ᱦᱩᱰᱤᱧ ᱨᱮ ᱡᱚᱠᱷᱚᱱ ᱤᱧ ᱜᱟᱰᱟ ᱨᱮ ᱯᱟᱭᱨᱟᱜ ᱤᱧ ᱪᱟᱞᱟᱜ ᱠᱟᱱ ᱛᱟᱦᱮᱱᱚᱜᱼᱟ ᱩᱱ ᱥᱚᱢᱚᱭ ᱫᱚ ᱯᱟᱭᱨᱟᱜ ᱦᱚᱸ ᱵᱟᱹᱧ ᱵᱟᱲᱟᱭ ᱠᱟᱱ ᱛᱟᱦᱮᱱᱚᱜᱼᱟ ᱥᱮ ᱪᱮᱫ ᱞᱮᱠᱟ ᱠᱚ ᱯᱟᱭᱨᱟᱜᱼᱟ ᱩᱱ ᱥᱚᱢᱚᱭ ᱫᱚ ᱯᱟᱭᱨᱟ ᱯᱟᱭᱨᱟ ᱛᱮ ᱵᱷᱤᱛᱨᱤ ᱥᱮᱱᱤᱧ ᱵᱚᱞᱚᱱ ᱠᱟᱱ ᱛᱟᱦᱮᱱᱚᱜᱼᱟ ᱟᱨ ᱯᱟᱭᱨᱟ ᱦᱚᱸᱵᱟᱹᱧ ᱫᱟᱲᱮᱭᱟᱜ ᱠᱟᱱ ᱛᱟᱦᱮᱱᱚᱜᱼᱟ ᱩᱱ ᱥᱚᱢᱚᱭ ᱫᱚ ᱠᱤᱪᱷᱩ ᱫᱚ ᱰᱷᱮᱣ ᱠᱚᱦᱚᱸ ᱦᱤᱡᱩᱜ ᱠᱟᱱ ᱛᱟᱦᱮᱱᱚᱜᱼᱟ ᱰᱷᱮᱣ ᱧᱮᱞ ᱛᱮᱦᱚᱸ ᱵᱟᱦᱨᱮ ᱥᱮᱫ ᱛᱮᱦᱚᱸ ᱵᱟᱦᱨᱮ ᱥᱮᱫ ᱵᱟᱹᱧ ᱩᱰᱩᱠ ᱫᱟᱲᱮᱭᱟᱜ ᱠᱟᱱ ᱛᱟᱦᱮᱱᱚᱜᱼᱟ ᱟᱨ ᱩᱰᱚᱠᱚᱜ ᱪᱮᱥᱴᱟᱭᱫᱟ ᱵᱟᱹᱧ ᱫᱟᱲᱮᱭᱟᱜ ᱠᱟᱱᱟ ᱥᱮ ᱫᱟᱜ ᱠᱚᱦᱚᱸ ᱩᱱ ᱥᱚᱢᱚᱭ ᱫᱚ ᱧᱩ ᱮᱢᱟᱱ ᱞᱮᱫᱟ ᱛᱟᱨᱯᱚᱨᱮ ᱚᱱᱠᱟ ᱚᱱᱠᱟ ᱛᱮᱜᱮ ᱠᱤᱪᱷᱩ ᱫᱚᱥ ᱯᱚᱱᱨᱚ ᱫᱤᱱ ᱦᱟᱹᱵᱤᱡ ᱫᱟᱜ ᱨᱮ ᱯᱟᱭᱨᱟ ᱯᱟᱭᱨᱟ ᱛᱮᱜᱮ ᱯᱟᱭᱨᱟᱜ ᱤᱧ ᱪᱮᱫ ᱠᱮᱫᱟ ᱛᱟᱨᱯᱚᱨᱮ ᱤᱧ ᱜᱩᱱᱟᱹᱱᱚᱜ ᱠᱟᱱᱟ ᱡᱮ ᱯᱟᱭᱨᱟᱜ ᱫᱚ ᱯᱟᱭᱨᱟᱜ ᱠᱟᱱ ᱛᱟᱦᱮᱱᱚᱜ ᱜᱮᱭᱟᱞᱮ ᱯᱟᱭᱨᱟᱜ ᱠᱟᱱ ᱛᱟᱦᱮᱱᱚᱜ ᱜᱮᱭᱟᱧ ᱠᱤᱱᱛᱩ ᱠᱤᱱᱛᱩ ᱩᱱ ᱥᱚᱢᱚᱭ ᱫᱚ ᱩᱱᱟᱹᱜ ᱤᱭᱟᱹ ᱵᱟᱝ ᱛᱟᱦᱮᱸ ᱠᱟᱱᱟ ᱦᱩᱰᱤᱧ ᱨᱮᱫᱚ ᱥᱮ ᱱᱚᱝᱠᱟ ᱛᱤᱧ ᱯᱟᱭᱨᱟᱜ ᱟᱥᱮ ᱦᱟᱱᱠᱟ ᱛᱤᱧ ᱯᱟᱭᱨᱟᱜᱼᱟ ᱟᱫᱚ ᱫᱚᱥ ᱯᱚᱱᱨᱚ ᱵᱟᱨ ᱪᱮᱫ ᱵᱟᱲᱟ ᱠᱟᱛᱮᱫ ᱢᱤᱫᱴᱤᱡ ᱜᱟᱰᱟ ᱨᱮᱞᱮ ᱪᱟᱞᱟᱣᱱᱟ ᱟᱨᱦᱚᱸ ᱯᱟᱭᱨᱟᱜ ᱤᱧ ᱪᱟᱞᱟᱣᱱᱟ ᱛᱟᱨᱯᱚᱨᱮᱧ ᱧᱮᱞᱫᱟ ᱫᱟᱜ ᱰᱷᱮᱣ ᱦᱤᱡᱩᱜ ᱠᱟᱱᱟ ᱟᱫᱚ ᱚᱱᱟ ᱰᱷᱮᱣ ᱠᱷᱚᱱᱜᱮ ᱤᱧᱫᱚ ᱢᱤᱫ ᱟᱲᱮ ᱰᱷᱮᱣ ᱨᱮᱫᱚᱧ ᱛᱟᱦᱮᱱ ᱠᱷᱟᱡ ᱫᱚ ᱵᱟᱹᱧ ᱯᱟᱭᱨᱟ ᱫᱟᱲᱮᱭᱟᱜᱼᱟ ᱚᱱᱠᱟ ᱢᱟ ᱛᱟᱨᱯᱚᱨᱮ ᱢᱤᱫ ᱟᱲᱮ ᱠᱟᱹᱱᱟᱹᱧ ᱰᱷᱮᱣ ᱦᱚᱸ ᱯᱟᱨᱚᱢ ᱮᱱᱟ ᱛᱟᱨᱯᱚᱨᱮ ᱜᱩᱱᱟᱹᱱᱚᱜᱼᱟ ᱪᱮᱫ ᱱᱤᱭᱟᱹ ᱰᱷᱮᱣ ᱠᱷᱚᱱ ᱠᱷᱚᱡ ᱫᱚ ᱵᱟᱧᱪᱟᱣ ᱜᱮ ᱛᱟᱦᱮᱱ ᱜᱮ ᱡᱚᱛᱚ ᱠᱷᱚᱡ ᱱᱟᱯᱟᱭ ᱜᱮᱭᱟ ᱤᱧᱫᱚ ᱚᱱᱠᱟ ᱛᱮᱜᱮ ᱛᱮ ᱪᱮᱫ ᱠᱟᱜ ᱟᱹᱧ ᱯᱟᱭᱨᱟᱜ ᱫᱚ